ᱥᱮᱨᱮᱧ ᱫᱚ ᱥᱮᱨᱮᱧᱟᱜ ᱫᱤᱧ ᱛᱟᱦᱮᱱᱮ ᱜᱚᱲᱚᱢ ᱵᱩᱰᱦᱤ ᱟᱞᱮ ᱠᱟᱹᱴᱤᱡ ᱠᱟᱹᱴᱤᱡ ᱞᱮ ᱛᱟᱦᱮᱸ ᱠᱟᱱ ᱡᱷᱚᱦᱚᱜ ᱨᱮ ᱢᱟᱱᱮ ᱥᱚᱦᱨᱟᱭ ᱨᱮᱭᱟᱜ ᱮ ᱥᱮᱨᱮᱧ ᱞᱮᱜᱼᱟ ᱢᱟᱱᱮ ᱚᱱᱠᱟ ᱪᱮᱦᱨᱟ ᱚᱱᱛᱚᱨ ᱨᱮᱭᱟᱜ ᱮ ᱥᱮᱨᱮᱧ ᱞᱮᱜᱼᱟ ᱢᱟᱱᱮ ᱢᱚᱱᱮ ᱡᱤᱣᱤᱨᱮ ᱵᱟᱥᱟᱭᱮᱱ ᱛᱤᱧᱟᱹ ᱥᱚᱦᱨᱟᱭ ᱯᱚᱨᱚᱵᱽ ᱥᱮᱴᱮᱨᱚᱜ ᱠᱷᱟᱱ ᱜᱚᱲᱚᱢ ᱵᱩᱰᱷᱤ ᱟᱭᱳᱧ ᱩᱭᱦᱟᱹᱨᱮᱭᱟ ᱩᱱᱤ ᱛᱟᱦᱮᱸ ᱠᱚᱜ ᱠᱷᱟᱱᱮ ᱟᱨ ᱢᱤᱫᱴᱤᱡ ᱜᱟᱱ ᱦᱩᱱᱟᱹᱝ ᱮ ᱥᱮᱨᱮᱧ ᱦᱚᱴᱚᱣᱟᱹᱧᱟᱹ ᱟᱨᱤᱧ ᱪᱮᱫ ᱠᱮᱭᱟ ᱟᱨ ᱢᱚᱱᱮ ᱡᱤᱭᱤᱨᱤᱧ ᱵᱟᱥᱟ ᱠᱮᱭᱟ ᱟᱨ ᱢᱟᱱᱮ ᱥᱚᱢᱚᱭ ᱨᱮ ᱤᱧ ᱦᱚᱸᱧ ᱥᱮᱨᱮᱧᱟ ᱡᱩᱫᱤ ᱩᱭᱦᱟᱹᱨ ᱠᱷᱟᱱ ᱫᱩᱧ ᱦᱩᱱᱟᱹᱝ ᱵᱩᱰᱤ ᱟᱭᱳᱧ ᱩᱭᱦᱟᱹᱨᱮ ᱠᱷᱟᱱ ᱟᱨᱦᱚᱸ ᱚᱱᱟ ᱯᱚᱨᱮ ᱚᱱᱠᱟ ᱜᱮᱞᱮ ᱥᱮᱱ ᱞᱮᱱᱟ ᱵᱟᱦᱟ ᱯᱚᱨᱚᱵᱽ ᱡᱚᱢ ᱡᱟᱱᱟᱢ ᱚᱲᱟᱜ ᱚᱸᱰᱮ ᱢᱟᱱᱮ ᱟᱹᱞᱤᱧ ᱞᱤᱧ ᱜᱟᱛᱮᱜᱼᱟ ᱜᱟᱛᱮ ᱠᱩᱲᱤ ᱛᱟᱦᱮᱸ ᱠᱟᱱ ᱛᱤᱧᱟᱹᱭ ᱫᱚᱢᱮᱞᱤᱧ ᱜᱟᱛᱮᱜ ᱛᱟᱦᱮᱱ ᱠᱷᱟᱱ ᱩᱱᱤ ᱟᱨᱦᱚᱸ ᱚᱱᱠᱟ ᱜᱮ ᱥᱮᱨᱮᱧᱟᱫᱤᱧᱟᱭ ᱚᱱᱠᱟ ᱪᱮᱦᱨᱟᱭ ᱥᱮᱨᱮᱧ ᱠᱮᱜᱼᱟ ᱢᱟᱞᱟᱝ ᱥᱮᱨᱮᱧᱟ ᱢᱤᱛᱟᱹᱧ ᱠᱟᱱᱟᱭ ᱥᱮᱨᱮᱧ ᱠᱮᱜᱼᱟᱞᱤᱧ ᱮᱱᱮᱡ ᱛᱩᱞᱩᱡ ᱞᱤᱧ ᱥᱮᱨᱮᱧ ᱠᱮᱜᱼᱟ ᱩᱱᱟᱹᱜ ᱱᱟᱯᱟᱭ ᱥᱮᱨᱮᱧᱟᱫᱤᱧᱟᱭ ᱩᱱᱤᱭᱟᱜ ᱦᱚᱸ ᱢᱟᱱᱮ ᱢᱚᱱᱮ ᱡᱤᱣᱤ ᱨᱮ ᱛᱟᱦᱮᱸᱭᱮᱱᱟ ᱮᱱᱠᱷᱟᱱᱤᱧ ᱩᱭᱦᱟᱹᱨᱟ ᱵᱟᱦᱟ ᱯᱚᱨᱚᱵᱽ ᱫᱚ ᱵᱟᱨᱚ ᱢᱟᱥ ᱜᱮ ᱦᱤᱡᱩᱜ ᱢᱟ ᱡᱮᱢᱚᱱ ᱛᱮ ᱜᱟᱛᱮ ᱥᱟᱞᱟᱜ ᱨᱮᱦᱚᱸᱧ ᱧᱟᱯᱟᱢᱟ ᱟᱨᱤᱧ ᱥᱮᱨᱮᱧᱟ ᱱᱟᱯᱟᱭ ᱪᱮᱦᱨᱟ ᱟᱨᱚ ᱢᱤᱫ ᱚᱠᱛᱚ ᱚᱱᱠᱟ ᱜᱮᱞᱮ ᱥᱮᱱ ᱞᱮᱱᱟ ᱰᱟᱨᱢᱟ ᱧᱮᱞ ᱰᱟᱨᱢᱟ ᱧᱮᱞ ᱞᱮ ᱥᱮᱱ ᱞᱮᱱᱟ ᱚᱸᱰᱮ ᱚᱨᱜᱮᱥᱴᱟᱨ ᱦᱩᱭᱮᱱᱟ ᱢᱤᱫᱴᱤᱡ ᱠᱩᱲᱤ ᱜᱤᱫᱽᱨᱟᱹ ᱥᱮᱨᱮᱧ ᱠᱮᱜᱼᱟᱭ ᱚᱱᱠᱟ ᱫᱟᱭᱟᱭ ᱥᱮᱨᱮᱧ ᱠᱮᱜᱼᱟ ᱥᱟᱱᱟᱢ ᱦᱚᱲᱟᱜ ᱜᱚᱜᱚᱣᱟᱜ ᱵᱟᱵᱟ ᱦᱟᱸᱜ ᱢᱮᱫ ᱠᱷᱚᱱ ᱢᱮᱫ ᱫᱟᱜ ᱜᱮ ᱚᱰᱚᱠ ᱮᱱᱟ ᱡᱚᱨᱚᱭᱮᱱᱟ ᱫᱚᱢᱮ ᱠᱚ ᱨᱟᱜ ᱠᱮᱫᱟ ᱟᱨ ᱚᱱᱟ ᱯᱚᱨᱮᱛᱮ ᱠᱤᱪᱷᱤ ᱜᱟᱹᱲᱤᱡ ᱯᱚᱨᱮ ᱟᱨᱦᱚᱸᱭ ᱚᱰᱚᱠᱮᱱᱟ ᱢᱤᱫᱴᱤᱡ ᱵᱟᱵᱟ ᱦᱚᱲ ᱚᱰᱚᱠ ᱮᱱᱟᱭ ᱩᱱᱤ ᱥᱮᱨᱮᱧ ᱠᱮᱜ ᱟᱭ ᱚᱱᱠᱟ ᱪᱮᱦᱨᱟᱭ ᱥᱮᱨᱮᱧ ᱠᱮᱜᱼᱟ ᱥᱚᱠᱛᱚ ᱠᱚ ᱞᱩᱦᱩᱠ ᱠᱮᱜᱼᱟ ᱥᱚᱠᱛᱚ ᱠᱚ ᱫᱚᱱ ᱠᱮᱜᱼᱟ ᱠᱚ ᱠᱚᱲᱟ ᱜᱤᱫᱽᱨᱟᱹ ᱠᱚ ᱟᱨ ᱚᱱᱠᱟ ᱠᱚ ᱨᱟᱹᱥᱠᱟᱹᱭᱮᱱᱟ ᱟᱠᱚᱣᱟᱜ ᱢᱚᱱᱮ ᱨᱮᱦᱚᱸ ᱟᱹᱰᱤ ᱠᱩᱥᱤ ᱠᱚ ᱵᱩᱡᱷᱟᱹᱣ ᱠᱮᱜᱼᱟ ᱟᱨ ᱟᱹᱞᱤᱧ ᱦᱚᱸᱞᱤᱧ ᱟᱸᱡᱚᱢ ᱠᱮᱫ ᱠᱷᱟᱱ ᱟᱹᱞᱤᱧ ᱦᱚᱸᱞᱤᱧ ᱢᱮᱱᱮᱜᱼᱟ ᱦᱚᱸ ᱟᱹᱰᱤ ᱡᱳᱨᱮ ᱨᱟᱹᱥᱠᱟᱹ ᱦᱚᱪᱚ ᱠᱮᱫ ᱠᱚᱣᱟ ᱟᱹᱰᱤ ᱵᱮᱥᱮ ᱥᱮᱨᱮᱧ ᱠᱮᱜᱼᱟ